ᱦᱚᱸ ᱟᱯᱟᱱᱼᱟᱹᱯᱤᱱ ᱜᱷᱟᱸᱨᱚᱡᱽ ᱨᱮ ᱟᱯᱟᱱᱼᱟᱹᱯᱤᱱ ᱞᱟᱠᱪᱟᱨ ᱥᱮ ᱥᱮᱨᱣᱟ ᱫᱚ ᱢᱮᱱᱟᱜ ᱜᱮᱭᱟ ᱟᱞᱮ ᱡᱮᱢᱚᱱ ᱵᱚᱸᱜᱟᱼᱵᱳᱨᱳ ᱞᱟᱹᱭᱼᱞᱟᱠᱪᱟᱨ ᱟᱹᱨᱤᱼᱪᱟᱹᱞᱤ ᱥᱟᱱᱟᱢᱟᱜ ᱜᱮᱞᱮ ᱪᱮᱫ ᱫᱚᱦᱚᱣᱟᱠᱟᱜᱼᱟ ᱟᱞᱮ ᱦᱮᱢᱵᱽᱨᱚᱢ ᱠᱚᱫᱚ ᱴᱟᱺᱰᱤᱞᱮ ᱵᱚᱸᱜᱟᱜᱼᱟ ᱜᱚᱲᱟ ᱞᱮ ᱵᱚᱸᱜᱟᱜᱼᱟ ᱟᱨ ᱵᱟᱦᱟ ᱥᱚᱦᱨᱟᱭ ᱵᱷᱤᱛᱟᱹᱨ ᱨᱮ ᱦᱟᱺᱰᱤ ᱠᱚᱞᱮ ᱪᱚᱰᱚᱨᱟ ᱱᱚᱣᱟ ᱨᱮᱫᱚ ᱟᱞᱮ ᱫᱚ ᱴᱟᱺᱰᱤ ᱨᱮᱫᱚ ᱵᱷᱮᱲᱟ ᱞᱮ ᱵᱚᱸᱜᱟ ᱠᱚᱣᱟ ᱟᱨ ᱚᱱᱟ ᱫᱚ ᱪᱟᱹᱛ ᱵᱚᱸᱜᱟ ᱟᱨ ᱵᱟᱝᱠᱷᱟᱱ ᱟᱸᱜᱷᱟᱬ ᱵᱚᱸᱜᱟ ᱟᱨ ᱵᱟᱠᱷᱟᱡᱽ ᱵᱟᱹᱭᱥᱟᱹᱠᱷ ᱵᱚᱸᱜᱟ ᱞᱮ ᱠᱚᱨᱟᱣᱟ ᱟᱨ ᱜᱚᱲᱟ ᱫᱚ ᱥᱚᱦᱨᱟᱭ ᱵᱚᱸᱜᱟ ᱟᱨ ᱟᱸᱜᱟᱲ ᱵᱚᱸᱜᱟ ᱞᱮ ᱵᱚᱸᱜᱟᱜᱼᱟ ᱴᱟᱺᱰᱤ ᱵᱚᱸᱜᱟ ᱨᱮᱫᱚ ᱵᱷᱮᱲᱟ ᱞᱮ ᱵᱚᱸᱜᱟ ᱠᱚᱣᱟ ᱟᱨ ᱜᱚᱲᱟ ᱵᱚᱸᱜᱟ ᱨᱮᱫᱚ ᱥᱩᱠᱨᱤ ᱞᱮ ᱵᱚᱸᱜᱟ ᱠᱚᱣᱟ ᱟᱞᱮᱭᱟᱜ ᱜᱷᱟᱸᱨᱚᱡᱽ ᱥᱮ ᱟᱞᱮ ᱜᱩᱥᱴᱤ ᱵᱤᱨᱟᱹᱫ ᱨᱮᱫᱚ ᱦᱟᱯᱲᱟᱢ ᱠᱷᱚᱱ ᱱᱚᱣᱟ ᱜᱮ ᱵᱚᱸᱜᱟᱼᱵᱳᱨᱳᱜ ᱫᱚᱞᱮ ᱧᱮᱞ ᱟᱹᱜᱩᱣᱟᱠᱟᱜᱼᱟ ᱟᱨ ᱱᱤᱛᱳᱜ ᱫᱷᱟᱹᱨᱤᱡ ᱩᱱᱠᱩ ᱦᱟᱜ ᱞᱟᱹᱭ ᱪᱟᱞ ᱞᱮᱠᱟᱛᱮᱜᱮ ᱞᱮ ᱵᱚᱸᱜᱟᱼᱵᱳᱨᱳ ᱦᱤᱡᱩᱜ ᱠᱟᱱᱟ ᱟᱨ ᱚᱱᱟ ᱠᱚ ᱜᱮᱞᱮ ᱵᱮᱵᱷᱟᱨ ᱟᱹᱜᱩᱭᱮᱫᱼᱟ ᱱᱤᱛᱳᱜ ᱫᱷᱟᱹᱨᱤᱡ ᱡᱮᱢᱚᱱ ᱦᱟᱯᱲᱟᱢ ᱠᱚᱠᱚ ᱢᱮᱱ ᱦᱚᱴᱚᱣᱟᱠᱟᱜᱼᱟ ᱡᱟᱦᱟᱸ ᱦᱚᱨᱚᱜ ᱵᱟᱸᱫᱮ ᱵᱟᱭ ᱜᱟᱱᱚᱜ ᱛᱟᱞᱮᱭᱟ ᱚᱱᱟ ᱫᱚ ᱵᱟᱝ ᱞᱮ ᱦᱚᱨᱚᱜ ᱵᱟᱸᱫᱮ ᱭᱮᱫᱼᱟ ᱵᱚᱸᱜᱟᱼᱵᱳᱨᱳ ᱠᱚ ᱥᱟᱢᱟᱝ ᱨᱮ ᱵᱟᱞᱮ ᱥᱟᱢᱟᱝ ᱮᱫᱼᱟ ᱚᱱᱟ ᱠᱚ